ᱥᱟᱱᱛᱟᱲᱤ ᱯᱟᱹᱨᱥᱤ ᱫᱚ ᱤᱧ ᱫᱚ ᱟᱹᱰᱤ ᱜᱟᱱ ᱜᱤᱧ ᱠᱩᱥᱤᱭᱟᱜᱼᱟ ᱪᱮᱫᱟᱜ ᱥᱮ ᱥᱟᱱᱛᱟᱲᱤ ᱯᱟᱹᱨᱥᱤ ᱫᱚ ᱵᱟᱝᱞᱟ ᱠᱷᱚᱡ ᱫᱚ ᱟᱹᱰᱤᱜᱮ ᱥᱚᱨᱮᱥ ᱜᱮᱭᱟ ᱱᱚᱣᱟ ᱨᱮᱭᱟᱜ ᱵᱳᱭᱥᱤᱥᱴᱚ ᱫᱚ ᱡᱮᱢᱚᱱ ᱫᱤᱠᱩ ᱫᱚᱠᱚ ᱢᱮᱱᱟ ᱡᱮ ᱪᱮᱬᱮ ᱫᱩᱲᱩᱵ ᱠᱟᱱᱟᱭ ᱥᱮ ᱰᱟᱝᱨᱟᱭ ᱫᱩᱲᱩᱵ ᱜᱳᱨᱩ ᱵᱚᱥᱮ ᱟᱪᱷᱮ ᱯᱟᱠᱷᱤ ᱵᱚᱥᱮ ᱟᱪᱷᱮ ᱟᱨᱦᱚᱸ ᱟᱭᱢᱟ ᱚᱱᱠᱟ ᱵᱚᱥᱮ ᱟᱪᱷᱮ ᱜᱮᱠᱚ ᱞᱟᱹᱭᱟ ᱠᱤᱱᱛᱩ ᱥᱟᱱᱛᱟᱲ ᱵᱷᱟᱥᱟ ᱨᱮᱫᱚ ᱚᱱᱠᱟ ᱫᱚ ᱵᱟᱹᱱᱩᱜ ᱛᱟᱵᱚᱱᱟ ᱪᱮᱫᱟᱜ ᱥᱮ ᱪᱮᱬᱮ ᱚᱱᱟ ᱨᱮᱭᱟᱜ ᱫᱚ ᱪᱮᱫ ᱠᱟ ᱪᱮᱬᱮ ᱟᱵ ᱠᱟᱱᱟᱭ ᱰᱟᱝᱨᱟᱭ ᱵᱩᱨᱩᱢ ᱠᱟᱱᱟᱭ ᱟᱨᱦᱚᱸ ᱮᱢᱟᱱ ᱛᱮᱱ ᱢᱮᱱᱟᱜᱼᱟ ᱚᱱᱟ ᱠᱷᱟᱹᱛᱤᱨ ᱛᱮ ᱤᱧ ᱫᱚ ᱥᱟᱱᱛᱟᱲᱤ ᱵᱷᱟᱥᱟ ᱫᱚ ᱟᱹᱰᱤ ᱡᱳᱨᱤᱧ ᱠᱩᱥᱤᱭᱟᱜ ᱜᱮᱭᱟ ᱥᱮ ᱟᱹᱰᱤ ᱡᱳᱨᱤᱧ ᱫᱩᱞᱟᱹᱲᱟᱜ ᱜᱮᱭᱟ